ᱡᱟᱦᱟᱸ ᱡᱩᱜᱽ ᱫᱚ ᱯᱷᱮᱥᱚᱱ ᱯᱟᱲᱟᱣᱮᱱᱟ ᱠᱚᱞᱤ ᱡᱩᱜᱽᱼᱨᱮ ᱠᱟᱞ ᱵᱚᱞᱚᱭᱮᱱᱟ ᱪᱤᱠᱟᱹᱭᱟᱞᱮ ᱟᱞᱮᱫᱚ ᱦᱟᱲᱟᱢ ᱦᱚᱲ ᱡᱟᱦᱟᱸᱞᱮᱠᱟ ᱠᱟᱛᱮ ᱟᱞᱮ ᱢᱟᱞᱮ ᱜᱩᱡᱟᱨᱟ ᱠᱮᱫᱼᱜᱮ ᱞᱮᱠᱤᱱ ᱵᱟᱹᱲᱤᱡ ᱥᱳᱪ ᱨᱮᱭᱟᱜ ᱠᱟᱛᱷᱟ ᱠᱟᱱᱟ ᱡᱮᱡᱟᱨ ᱠᱚ ᱚᱠᱟᱞᱮᱠᱟ ᱠᱟᱛᱮᱫ ᱠᱚ ᱟᱹᱥᱩᱞᱚᱜᱼᱟ ᱢᱩᱥᱠᱤᱞ ᱞᱮ ᱵᱩᱡᱫᱟ ᱟᱞᱮᱢᱟ ᱦᱟᱸᱰᱮ ᱱᱟᱸᱰᱮ ᱪᱟᱥᱵᱟᱥ ᱦᱟᱹᱡᱨᱤᱼᱯᱷᱟᱹᱡᱨᱤ ᱠᱟᱹᱢᱤ ᱠᱟᱛᱮᱜ ᱦᱚᱸᱞᱮ ᱟᱹᱥᱩᱞᱮᱱᱟ ᱱᱤᱛ ᱠᱟᱛᱮᱢᱟ ᱱᱚᱠᱨᱤ ᱨᱮᱦᱚᱸᱭ ᱞᱟᱜᱟᱣ ᱟᱠᱟᱫ ᱥᱚᱨᱠᱟᱨ ᱢᱟ ᱫᱩᱲᱩᱵ ᱢᱮ ᱡᱟᱦᱟᱱᱟᱜ ᱥᱤᱠᱽᱠᱷᱟ ᱢᱮᱱᱟᱜ ᱛᱟᱢᱟ ᱛᱚᱵᱮ ᱠᱷᱟᱱ ᱫᱚ ᱠᱟᱹᱢᱤᱢ ᱧᱟᱢ ᱫᱟᱲᱮᱭᱟᱜᱼᱟ ᱟᱭ ᱴᱤ ᱟᱭ ᱰᱤᱯᱞᱳᱢᱟ ᱵᱤᱭᱮᱰ ᱮᱢᱼᱴᱮᱠ ᱵᱤᱼᱴᱮᱠ ᱥᱤᱼᱴᱮᱴ ᱟᱨᱦᱚᱸ ᱟᱭᱢᱟ ᱜᱚᱴᱮᱱ ᱱᱮᱛᱟᱨᱼᱢᱟ ᱤᱭᱟᱹ ᱚᱱᱟ ᱨᱮᱦᱚᱸ ᱠᱚᱢᱯᱤᱴᱤᱥᱮᱱ ᱨᱮ ᱫᱩᱲᱩᱵ ᱢᱮ ᱛᱳᱢ ᱯᱟᱥ ᱠᱷᱟᱱ ᱫᱚᱢ ᱧᱟᱢᱟ ᱵᱟᱝᱠᱷᱟᱱ ᱫᱚ ᱵᱟᱢ ᱧᱟᱢᱟ ᱢᱳᱫᱤ ᱥᱚᱨᱠᱟᱨ ᱱᱮᱛᱟᱨ ᱮᱢᱚᱱᱮ ᱠᱟᱨᱯᱷᱤᱭᱩᱭ ᱞᱟᱹᱜᱩ ᱟᱠᱟᱫᱟ ᱫᱚᱥ ᱥᱟᱞ ᱠᱷᱚᱱ ᱵᱷᱮᱠᱮᱱᱥᱤ ᱵᱟᱝ ᱩᱥᱠᱮ ᱵᱟᱫ ᱜᱤᱫᱟᱹᱨ ᱠᱚᱨᱮᱭᱟᱜ ᱟᱥᱚᱞ ᱫᱚ ᱪᱮᱫ ᱞᱮᱠᱟ ᱠᱟᱛᱮᱜ ᱜᱩᱡᱟᱨᱟ ᱠᱚ ᱢᱩᱥᱠᱤᱞ ᱵᱩᱡᱷᱟᱹᱜ ᱠᱟᱱᱟ ᱡᱟᱦᱟᱸᱭ ᱠᱚᱠᱚ ᱟᱭ ᱴᱤ ᱟᱭ ᱰᱤᱯᱞᱳᱢᱟ ᱵᱤᱴᱮᱠ ᱟᱠᱟᱫᱟ ᱠᱚ ᱩᱱᱠᱩ ᱠᱚᱜᱮ ᱠᱚ ᱧᱟᱢ ᱫᱟᱲᱮᱭᱟᱜᱼᱟ ᱟᱨ ᱵᱟᱹᱠᱤ ᱠᱚᱢᱟ ᱥᱟᱱᱟᱢᱮ ᱯᱷᱮᱞᱮᱫ ᱠᱚᱣᱟ ᱟᱨ ᱰᱤᱦᱟᱹᱛ ᱨᱮᱱ ᱜᱤᱫᱽᱨᱟᱹ ᱩᱱᱟᱹᱜ ᱯᱟᱲᱦᱟᱣ ᱞᱮᱠᱷᱟ ᱞᱮᱠᱟ ᱵᱟᱹᱱᱩᱜ ᱠᱚᱣᱟ ᱟᱞᱮ ᱦᱟᱲᱟᱢ ᱦᱚᱲᱫᱚ ᱞᱮ ᱜᱩᱡᱟᱨ ᱠᱮᱫᱟ ᱢᱮᱱᱠᱷᱟᱱ ᱜᱤᱫᱟᱹᱨ ᱯᱤᱫᱟᱹᱨ ᱠᱩᱲᱤ ᱦᱚᱯᱚᱱ ᱠᱚᱲᱟ ᱦᱚᱯᱚᱱ ᱪᱤᱠᱟᱹ ᱠᱟᱛᱮ ᱠᱚ ᱠᱟᱹᱢᱤ ᱠᱚ ᱵᱚᱞᱚᱜᱼᱟ ᱢᱩᱥᱠᱤᱞ ᱜᱮᱭᱟ ᱱᱤᱭᱟᱹ ᱦᱟᱞ ᱫᱚ ᱟᱫᱚ ᱪᱤᱠᱟᱹᱛᱤᱧ ᱢᱮᱱ ᱦᱚᱪᱚ ᱫᱟᱲᱮᱭᱟᱜ ᱠᱟᱱᱟ ᱪᱮᱫ ᱞᱮᱠᱟ ᱠᱟᱛᱮᱞᱮ ᱟᱹᱥᱩᱞᱚᱜᱼᱟ ᱪᱟᱥ ᱵᱟᱥ ᱫᱚ ᱪᱟᱸᱫᱳ ᱵᱷᱚᱨᱥᱟ ᱨᱮᱞᱮ ᱛᱟᱦᱮᱸ ᱞᱮᱱᱟ ᱩᱱᱤᱦᱚᱸ ᱵᱮᱥᱛᱮ ᱢᱚᱡᱽᱛᱮ ᱵᱟᱭ ᱫᱟᱜ ᱮᱫᱟᱭ ᱱᱚᱣᱟ ᱤᱭᱟᱹᱛᱮ ᱱᱤᱛᱳᱜ ᱠᱟᱹᱴᱤᱡ ᱡᱟᱦᱟᱸᱭ ᱰᱤᱯᱞᱳᱢᱟ ᱟᱠᱟᱫᱟᱭ ᱟᱭ ᱴᱤ ᱟᱭ ᱚᱠᱟᱫᱟᱭ ᱥᱮ ᱵᱤᱴᱮᱴ ᱟᱠᱟᱫᱟᱭ ᱮᱢᱴᱮᱠ ᱟᱠᱟᱫᱟᱭ ᱩᱱᱠᱩ ᱠᱚᱜᱮ ᱠᱚ ᱧᱟᱢ ᱟᱠᱟᱫᱟ ᱠᱟᱹᱢᱤ ᱪᱟᱹᱠᱨᱤ ᱨᱮᱠᱚ ᱧᱟᱢ ᱫᱟᱲᱮᱭᱟᱜᱼᱟ ᱮᱴᱟᱜ ᱠᱚᱫᱚ ᱵᱟᱠᱚ ᱧᱟᱢ ᱫᱟᱲᱮᱭᱟᱜᱼᱟ